ᱤᱧ ᱡᱤᱭᱟᱹᱞᱤ ᱠᱤᱨᱤᱧ ᱞᱟᱹᱜᱤᱫ ᱛᱮ ᱯᱳᱭᱞᱳ ᱟᱛᱳ ᱚᱲᱟᱜ ᱨᱮ ᱠᱤᱨᱤᱧ ᱞᱟᱹᱜᱤᱫ ᱛᱮ ᱯᱳᱭᱞᱳ ᱟᱹᱛᱩ ᱚᱲᱟᱜ ᱨᱤᱧ ᱧᱮᱞ ᱠᱚᱣᱟ ᱟᱹᱛᱩ ᱚᱲᱟᱜ ᱨᱮ ᱡᱟᱦᱟᱸᱭ ᱠᱚᱴᱷᱮᱱ ᱢᱮᱱᱟᱜ ᱠᱚᱠᱷᱟᱱ ᱯᱳᱭᱞᱳ ᱩᱱᱤ ᱢᱟᱹᱞᱤᱠ ᱵᱟᱵᱟ ᱥᱟᱣᱤᱧ ᱜᱚᱞᱯᱚᱭᱟ ᱡᱮ ᱮᱢᱚᱜ ᱟᱭ ᱥᱮ ᱵᱟᱝ ᱥᱟᱺᱰᱤ ᱠᱷᱟᱱ ᱫᱚ ᱯᱤᱥ ᱫᱟᱢ ᱛᱮ ᱯᱟᱸᱪ ᱥᱮ ᱪᱷᱚ ᱥᱚ ᱴᱟᱠᱟ ᱯᱤᱥ ᱫᱟᱢ ᱛᱤᱧ ᱦᱟᱛᱟᱣ ᱠᱚᱣᱟ ᱟᱨ ᱠᱟᱞᱚᱴ ᱛᱟᱱᱟᱜ ᱠᱷᱟᱱ ᱫᱚ ᱩᱱᱠᱩ ᱫᱚ ᱳᱡᱚᱱ ᱫᱟᱢ ᱛᱤᱧ ᱦᱟᱛᱟᱣ ᱠᱚᱣᱟ ᱛᱤᱱᱥᱚ ᱴᱟᱠᱟ ᱠᱮᱡᱤ ᱟᱨ ᱢᱮᱨᱚᱢ ᱠᱚᱦᱚᱸ ᱟᱛᱳ ᱚᱲᱟᱜ ᱠᱚᱨᱮᱜ ᱢᱤᱫ ᱵᱟᱨ ᱡᱩᱫᱤ ᱠᱚ ᱧᱟᱢᱚᱜᱼᱟ ᱵᱷᱟᱹᱜᱮ ᱜᱮ ᱵᱟᱝᱠᱷᱟᱱ ᱦᱟᱜ ᱦᱟᱴ ᱵᱚᱞᱛᱮ ᱥᱩᱨ ᱥᱩᱯᱩᱨ ᱫᱚ ᱵᱤᱱᱯᱩᱨ ᱦᱟᱴ ᱢᱮᱱᱟᱜ ᱠᱚᱣᱟ ᱢᱮᱨᱚᱢ ᱫᱚ ᱦᱟᱴ ᱨᱮᱫᱚ ᱯᱟᱹᱭᱠᱟᱹᱨ ᱟᱹᱰᱤ ᱟᱢᱫᱟ ᱜᱟᱱ ᱜᱮᱠᱚ ᱥᱟᱵ ᱠᱚᱣᱟ ᱱᱟᱱᱟ ᱦᱩᱱᱟᱹᱨ ᱫᱟᱢ ᱠᱚ ᱞᱟᱹᱭᱟ ᱫᱟᱢ ᱞᱟᱹᱭ ᱠᱟᱛᱮᱫ ᱦᱚᱸ ᱤᱧᱟᱹᱜ ᱯᱚᱥᱟᱯᱚᱥᱤ ᱞᱮᱱᱠᱷᱟᱱ ᱚᱸᱰᱮ ᱠᱷᱚᱱᱤᱧ ᱦᱟᱛᱟᱣ ᱠᱚᱣᱟ ᱟᱨ ᱵᱟᱝᱠᱷᱟᱱ ᱫᱩᱧ ᱨᱩᱣᱟᱹᱲ ᱦᱤᱡᱩᱜᱼᱟ ᱥᱤᱢ ᱴᱷᱮᱱ ᱠᱷᱚᱱ ᱫᱚ ᱥᱤᱢ ᱚᱲᱟᱜ ᱨᱮ ᱵᱟᱹᱰ ᱞᱮᱱᱠᱷᱟᱱ ᱟᱵᱚᱣᱟᱜ ᱟᱹᱰᱤ ᱨᱚᱠᱚᱢ ᱥᱟᱞᱮ ᱢᱮᱱᱟᱜᱼᱟ ᱚᱱᱟ ᱥᱟᱞᱮᱨᱮ ᱯᱨᱚᱛᱤᱴᱤ ᱥᱟᱞᱮᱨᱮ ᱢᱤᱫᱴᱮᱱ ᱠᱟᱛᱮᱫ ᱮᱢ ᱦᱩᱭᱩᱜᱼᱟ ᱮᱵᱚᱝ ᱚᱲᱟᱜ ᱨᱮ ᱛᱟᱦᱮᱸ ᱞᱮᱱᱠᱷᱟᱱ ᱯᱮᱲᱟ ᱯᱟᱹᱲᱦᱟᱹᱜ ᱥᱚᱢᱚᱭ ᱚᱥᱚᱢᱟᱹᱭ ᱨᱮ ᱠᱚ ᱦᱮᱡ ᱞᱮᱱᱠᱷᱟᱱ ᱩᱱᱠᱩ ᱜᱚᱡ ᱟᱠᱚ ᱦᱩᱭᱩᱜᱼᱟ ᱥᱤᱢ ᱯᱷᱮᱱ ᱠᱷᱚᱱ ᱫᱚ ᱵᱮᱞᱮ ᱥᱮ ᱚᱲᱟᱜ ᱨᱮ ᱟᱭᱢᱟ ᱜᱟᱱ ᱜᱮᱠᱚ ᱵᱟᱹᱰ ᱠᱟᱣᱫᱤᱧᱟ ᱩᱱᱠᱩ ᱠᱤᱨᱤᱧ ᱟᱹᱠᱷᱨᱤᱧ ᱠᱟᱛᱮᱫ ᱟᱹᱰᱤ ᱥᱚᱢᱚᱭ ᱟᱹᱰᱤ ᱟᱢᱫᱟ ᱜᱮ ᱯᱩᱭᱥᱟᱹ ᱦᱩᱭᱩᱜ ᱛᱤᱧᱟᱹ ᱟᱨ ᱢᱮᱨᱚᱢ ᱦᱚᱸ ᱮᱸᱜᱟ ᱥᱟᱶᱛᱮ ᱵᱟᱹᱰ ᱤᱧᱟᱭ ᱩᱱᱠᱩ ᱦᱚᱸ ᱠᱷᱟᱥᱤ ᱠᱚᱠᱚ ᱦᱩᱭ ᱞᱮᱱᱠᱷᱟᱱ ᱩᱱᱠᱩᱧ ᱟᱠᱷᱨᱤᱧ ᱠᱟᱛᱮᱜ ᱟᱭᱢᱟᱜᱟᱱᱜᱮ ᱯᱩᱭᱥᱟᱹᱦᱩᱭᱩᱜᱼᱟ ᱟᱨ ᱰᱟᱝᱨᱤ ᱠᱤᱨᱤᱧ ᱠᱚᱨᱛᱮ ᱜᱮᱞᱮ ᱦᱚᱸ ᱵᱤᱥᱮᱥᱚᱛᱚ ᱦᱟᱴᱜᱮ ᱪᱟᱞᱟᱣ ᱦᱩᱭᱩᱜᱼᱟ ᱦᱟᱴᱨᱮ ᱯᱟᱹᱭᱠᱟᱹᱨ ᱴᱷᱮᱱ ᱫᱟᱢ ᱫᱚᱨ ᱠᱟᱛᱮᱜ ᱦᱟᱛᱟᱣ ᱠᱟᱛᱮᱜ ᱦᱤᱡᱩᱜ ᱦᱩᱭᱩᱜᱼᱟ ᱛᱤᱨᱤᱥ ᱦᱟᱡᱟᱨ ᱯᱚᱸᱭᱛᱨᱤᱥ ᱦᱟᱡᱟᱨ ᱡᱮᱢᱚᱱ ᱡᱤᱱᱤᱥ ᱛᱮᱢᱚᱱ ᱫᱟᱢ ᱟᱨ ᱰᱟᱝᱨᱤ ᱴᱷᱮᱱ ᱠᱷᱚᱱ ᱫᱚ ᱚᱲᱟᱜ ᱨᱮ ᱱᱟᱦᱮᱞ ᱛᱮ ᱥᱤᱭᱳᱜ ᱠᱷᱚᱛ ᱥᱟᱸᱜᱟᱲ ᱮᱭ ᱜᱟᱹᱲᱤᱛᱮ ᱦᱩᱲᱩ ᱥᱟᱜᱟᱲ ᱟᱹᱰᱤ ᱟᱭᱢᱟ ᱟᱭᱢᱟ ᱱᱩᱠᱩ ᱡᱤᱱᱤᱥ ᱠᱚᱠᱚ ᱛᱟᱦᱮᱸ ᱞᱮᱱᱛᱤᱧ ᱠᱷᱟᱱ ᱚᱱᱠᱟᱱᱟᱜ ᱟᱭᱢᱟ ᱜᱚᱴᱟᱱ ᱠᱟᱹᱢᱤ ᱦᱩᱭᱩᱜ ᱛᱤᱧᱟ